ᱤᱧᱫᱚ ᱤᱧᱫᱚ ᱡᱚᱢᱼᱧᱩ ᱨᱮᱫᱚ ᱫᱟᱜᱢᱟ ᱰᱤ ᱟᱨ ᱢᱩᱱᱜᱟᱹ ᱟᱲᱟᱜ ᱩᱛᱩᱧ ᱠᱩᱥᱤᱭᱟᱜ ᱜᱮᱭᱟ ᱟᱨ ᱤᱧᱫᱚ ᱫᱟᱠᱟ ᱩᱛᱩ ᱵᱮᱱᱟᱣ ᱠᱚᱦᱚᱸᱧ ᱵᱟᱲᱟᱭ ᱜᱮᱭᱟ ᱟᱨ ᱦᱳᱭ ᱡᱤᱞ ᱩᱛᱩ ᱠᱚᱦᱚᱸᱧ ᱵᱮᱱᱟᱣ ᱜᱮᱭᱟ ᱫᱟᱲᱮᱭᱟᱜ ᱜᱮᱭᱟ ᱦᱟᱹᱠᱩ ᱩᱛᱩ ᱠᱚᱦᱚᱸᱧ ᱵᱮᱱᱟᱣ ᱫᱟᱲᱮᱭᱟᱜ ᱜᱮᱭᱟ ᱟᱨ ᱦᱳᱭ ᱟᱨᱚ ᱡᱟᱦᱟᱱᱟᱜ ᱟᱲᱟᱜ ᱩᱛᱩ ᱠᱚ ᱚᱱᱠᱟ ᱜᱮ ᱫᱟᱲᱮᱭᱟᱜ ᱜᱮᱭᱟᱹᱧ ᱟᱨ ᱤᱧᱫᱚ